ᱟᱵᱚ ᱥᱟᱱᱛᱟᱲ ᱠᱚᱣᱟᱜ ᱫᱚᱠᱟᱱ ᱨᱮ ᱯᱟᱛᱲᱟ ᱯᱤᱴᱷᱟᱹᱧ ᱡᱚᱢ ᱞᱮᱜᱼᱟ ᱚᱱᱟ ᱫᱚ ᱟᱪᱩᱨᱚᱜ ᱤᱧ ᱥᱮᱱ ᱞᱮᱱᱟ ᱫᱟᱬᱟᱱ ᱟᱫᱚᱧ ᱧᱮᱞᱫᱟ ᱥᱟᱱᱛᱟᱲᱟᱜ ᱫᱚᱠᱟᱱ ᱨᱮ ᱯᱟᱛᱲᱟ ᱯᱤᱴᱷᱟᱹ ᱞᱮᱴᱚ ᱰᱩᱸᱵᱩᱜ ᱯᱤᱴᱷᱟᱹ ᱠᱚ ᱧᱟᱢᱚᱜ ᱠᱟᱱᱟ ᱟᱫᱚ ᱚᱱᱟ ᱵᱟᱠᱷᱨᱟᱛᱮ ᱤᱧᱫᱩᱧ ᱢᱮᱱᱫᱟ ᱡᱮ ᱵᱟᱧ ᱡᱚᱢ ᱛᱚᱨᱟᱭ ᱞᱮᱜᱮ ᱥᱚᱢ ᱫᱚᱠᱟᱱ ᱨᱮ ᱵᱚᱞᱚ ᱠᱟᱛᱮ ᱯᱟᱛᱲᱟ ᱯᱤᱴᱷᱟᱹᱧ ᱢᱮᱛᱟᱫ ᱠᱚᱣᱟ ᱰᱩᱸᱵᱩᱜ ᱯᱤᱴᱷᱟᱹᱧ ᱢᱮᱛᱟᱫ ᱠᱚᱣᱟ ᱟᱨ ᱞᱮᱴᱚ ᱠᱚ ᱟᱹᱜᱩᱣᱟᱫᱤᱧᱟ ᱯᱟᱛᱲᱟ ᱯᱤᱴᱷᱟᱹ ᱨᱮᱱᱟᱜ ᱫᱟᱢ ᱛᱟᱦᱮᱞᱮᱱᱟ ᱯᱚᱧᱪᱟᱥ ᱴᱟᱠᱟ ᱞᱮᱴᱚ ᱨᱮᱱᱟᱜ ᱫᱟᱢ ᱛᱟᱦᱮᱞᱮᱱᱟ ᱠᱩᱲᱤ ᱴᱟᱠᱟ ᱰᱩᱸᱵᱩᱜ ᱯᱤᱴᱷᱟᱹ ᱨᱮᱱᱟᱜ ᱛᱟᱦᱮᱞᱮᱱᱟ ᱛᱤᱨᱤᱥ ᱴᱟᱠᱟ ᱛᱚ ᱰᱩᱸᱵᱩᱜ ᱯᱤᱴᱷᱟᱹ ᱡᱚᱢ ᱠᱟᱛᱮ ᱟᱹᱰᱤ ᱵᱷᱟᱹᱜᱤᱧ ᱟᱹᱭᱠᱟᱹᱣ ᱠᱮᱫᱟ ᱯᱟᱛᱲᱟ ᱯᱤᱴᱷᱟᱹ ᱡᱚᱢ ᱠᱟᱛᱮ ᱦᱚᱸ ᱟᱹᱰᱤ ᱵᱷᱟᱞᱮᱧ ᱟᱹᱭᱠᱟᱹᱣ ᱠᱮᱫᱟ ᱟᱨ ᱞᱮᱴᱚ ᱡᱚᱢ ᱠᱟᱛᱮ ᱠᱟᱹᱴᱤᱡ ᱜᱟᱱ ᱢᱚᱥᱞᱟ ᱵᱤᱥᱤᱭᱮᱱᱟ ᱟᱫᱚ ᱧᱟᱢ ᱞᱮᱠᱷᱟᱱ ᱛᱚ ᱩᱱᱟᱹᱜ ᱡᱚᱢ ᱞᱮᱠᱷᱟᱱ ᱵᱟᱝ ᱦᱩᱭᱩᱜᱼᱟ ᱯᱟᱛᱲᱟ ᱯᱤᱴᱷᱟᱹ ᱨᱮ ᱟᱨ ᱰᱩᱸᱵᱩᱜ ᱯᱤᱴᱷᱟᱹ ᱟᱨ ᱞᱮᱴᱚ ᱞᱮᱴᱚ ᱫᱚ ᱩᱱᱟᱹᱜ ᱵᱟᱝ ᱡᱚᱢ ᱠᱷᱟᱹᱛᱤᱨ ᱚᱱᱟ ᱫᱚ ᱩᱱᱟᱹᱜ ᱵᱟᱝ ᱡᱚᱢ ᱦᱩᱭ ᱞᱮᱱᱟ ᱵᱟᱠᱷᱟᱱ ᱢᱚᱥᱞᱟ ᱠᱚ ᱫᱚᱢᱮ ᱠᱚ ᱮᱢᱟᱜ ᱠᱚ ᱛᱟᱦᱮᱱ ᱚᱱᱟ ᱠᱷᱟᱹᱛᱤᱨ ᱵᱟᱝ ᱡᱚᱢ ᱦᱩᱭ ᱞᱮᱱᱟ ᱵᱮᱥᱤ ᱫᱚ ᱟᱨ ᱞᱟᱡ ᱠᱚ ᱵᱟᱹᱲᱤᱡ ᱮᱢᱟᱱᱚᱜᱼᱟ ᱚᱱᱟ ᱜᱮ ᱛᱚ ᱡᱚᱢ ᱠᱟᱛᱮ ᱟᱹᱰᱤ ᱥᱤᱵᱤᱞ ᱟᱹᱰᱤ ᱢᱚᱡᱽ ᱜᱮ ᱛᱟᱦᱮᱞᱮᱱᱟ